ᱟᱞᱮ ᱯᱚᱱᱚᱛ ᱨᱮᱫᱚ ᱡᱮᱢᱚᱱ ᱠᱚ ᱯᱟᱞᱚᱱᱟ ᱯᱟᱹᱨᱥᱤ ᱢᱟᱦᱟ ᱦᱩᱞ ᱢᱟᱦᱟ ᱵᱤᱥᱥᱚ ᱫᱤᱵᱚᱥ ᱚᱱᱟ ᱠᱚ ᱛᱚ ᱟᱞᱮ ᱫᱚ ᱡᱟᱦᱟᱸ ᱨᱮᱜᱮ ᱦᱩᱭᱩᱜᱼᱟ ᱚᱸᱰᱮᱜᱮ ᱯᱚᱱᱚᱛ ᱨᱮᱱ ᱢᱟᱺᱡᱷᱤ ᱵᱟᱵᱟ ᱠᱚ ᱦᱤᱡᱩᱜᱼᱟ ᱢᱟᱺᱡᱷᱤ ᱵᱟᱵᱟ ᱧᱮᱞ ᱠᱚ ᱞᱟᱹᱜᱤᱫ ᱟᱞᱮ ᱴᱚᱞᱟ ᱟᱛᱳ ᱨᱮᱱ ᱠᱚᱲᱟ ᱠᱚ ᱠᱩᱲᱤ ᱠᱚ ᱵᱩᱰᱷᱤ ᱦᱟᱲᱟᱢ ᱠᱚ ᱟᱹᱰᱤ ᱟᱸᱴ ᱞᱮ ᱥᱮᱱᱚᱜᱼᱟ ᱩᱱᱠᱩ ᱧᱮᱞ ᱞᱟᱹᱜᱤᱫ ᱩᱱᱠᱩ ᱚᱠᱟᱨᱮᱱ ᱠᱟᱱᱟ ᱠᱚ ᱪᱮᱫ ᱛᱟᱭ ᱧᱩᱛᱩᱢ ᱪᱮᱫ ᱛᱟᱭ ᱵᱟᱝ ᱯᱚᱱᱚᱛ ᱨᱤᱱᱤᱡ ᱠᱟᱱᱟᱭ ᱚᱱᱟ ᱞᱟᱹᱜᱤᱫ ᱟᱞᱮ ᱫᱚ ᱟᱛᱳ ᱟᱛᱳ ᱥᱟᱸᱜᱷᱟᱨ ᱠᱟᱛᱮ ᱞᱮ ᱥᱮᱱᱚᱜᱼᱟ ᱦᱩᱞ ᱢᱟᱦᱟᱨᱮ ᱡᱮᱢᱚᱱ ᱛᱤᱨᱤᱥᱮ ᱡᱩᱱ ᱨᱮ ᱥᱤᱫᱩ ᱠᱟᱹᱱᱦᱩ ᱛᱟᱹᱠᱤᱱᱟᱜ ᱦᱩᱞ ᱢᱟᱦᱟ ᱩᱱ ᱦᱤᱞᱳᱜ ᱫᱚ ᱟᱞᱮ ᱫᱚ ᱚᱲᱟᱜ ᱟᱛᱳ ᱨᱮᱫᱚ ᱢᱤᱫᱴᱟᱱ ᱦᱚᱸ ᱦᱚᱲ ᱵᱟᱝ ᱠᱚ ᱛᱟᱦᱮᱱᱟ ᱡᱟᱦᱟᱸ ᱨᱮ ᱚᱱᱟ ᱦᱩᱞ ᱢᱟᱦᱟ ᱫᱤᱵᱚᱥ ᱦᱩᱭᱩᱜᱼᱟ ᱚᱸᱰᱮᱜᱮ ᱟᱞᱮ ᱫᱚ ᱫᱚᱢᱮᱞ ᱫᱚᱢᱮᱞ ᱟᱛᱮ ᱥᱟᱸᱜᱷᱟᱲ ᱟᱛᱮ ᱞᱮ ᱥᱮᱱᱚᱜᱼᱟ ᱩᱱ ᱦᱤᱞᱳᱜ ᱫᱚ